ᱟᱞᱮ ᱴᱚᱴᱷᱟ ᱨᱮᱭᱟᱜ ᱡᱟᱦᱟᱸ ᱛᱷᱟᱱᱤᱛ ᱦᱚᱲ ᱥᱮᱹᱨᱮᱹᱧ ᱞᱟᱹᱭᱮᱫ ᱠᱟᱱ ᱞᱟᱹᱭ ᱟᱸᱡᱚᱢᱮᱫ ᱚᱱ ᱠᱟᱱᱟᱜ ᱫᱚ ᱦᱳᱭᱳᱜ ᱠᱟᱱᱟ ᱵᱟᱦᱟ ᱥᱚᱦᱨᱟᱭ ᱫᱟᱸᱥᱟᱭ ᱥᱮ ᱦᱩᱞ ᱢᱟᱦᱟ ᱚᱱᱟ ᱠᱚ